ᱤᱧᱫᱚ ᱢᱤᱫᱴᱮᱱ ᱯᱮᱱᱴᱤᱝ ᱨᱮ ᱢᱤᱫᱴᱮᱱ ᱜᱟᱹᱭ ᱤᱧ ᱵᱮᱱᱟᱣ ᱠᱮᱫᱮᱭᱟ ᱜᱟᱹᱭ ᱤᱧ ᱵᱮᱱᱟᱣ ᱠᱮᱫᱮᱭᱟ ᱟᱹᱰᱤ ᱢᱚᱡᱽ ᱢᱤᱫᱴᱮᱱ ᱜᱟᱹᱭ ᱟᱨ ᱢᱤᱫᱴᱮᱱ ᱦᱚᱯᱚᱱᱤᱧ ᱵᱮᱱᱟᱣ ᱠᱮᱫᱮᱭᱟ ᱟᱫᱚ ᱟᱹᱰᱤ ᱢᱚᱡᱽ ᱮ ᱧᱮᱞᱚᱜ ᱠᱟᱱᱟ ᱩᱱᱤ ᱜᱟᱹᱭ ᱥᱟᱫᱟ ᱜᱮᱭᱟᱭ ᱟᱹᱰᱤ ᱢᱚᱡᱽ ᱟᱫᱚ ᱩᱱᱤ ᱜᱟᱹᱭ ᱩᱱᱤ ᱜᱟᱹᱭ ᱧᱮᱞ ᱛᱮ ᱵᱚᱞᱮ ᱚᱱᱠᱟᱧ ᱦᱩᱫᱤᱥ ᱠᱮᱫᱟ ᱵᱚᱞᱮ ᱟᱞᱮ ᱨᱮᱱ ᱦᱚᱸ ᱢᱤᱫᱴᱮᱱ ᱜᱟᱹᱭ ᱮ ᱛᱟᱦᱮᱸ ᱠᱟᱱ ᱛᱟᱞᱮᱭᱟ ᱚᱲᱟᱜ ᱨᱮ ᱟᱹᱥᱩᱞ ᱠᱟᱫᱮ ᱛᱟᱦᱮᱱᱟᱞᱮ ᱟᱹᱥᱩᱞ ᱠᱟᱫᱮ ᱛᱟᱦᱮᱱᱟᱞᱮ ᱟᱫᱚ ᱩᱱᱤ ᱩᱱᱤ ᱜᱟᱹᱭ ᱫᱚ ᱢᱤᱫᱴᱮᱱ ᱮ ᱦᱚᱯᱚᱱᱞᱮᱱᱟ ᱦᱚᱯᱚᱱ ᱞᱮᱱᱟᱭ ᱟᱹᱰᱤ ᱢᱚᱡᱽ ᱩᱱᱤ ᱦᱚᱯᱚᱱ ᱜᱟᱹᱭ ᱢᱤᱭᱦᱩᱭ ᱦᱚᱯᱚᱱ ᱞᱮᱱᱟ ᱦᱚᱯᱚᱱ ᱞᱮᱱᱟᱭ ᱟᱹᱰᱤ ᱢᱚᱡᱽ ᱞᱮ ᱟᱹᱰᱤ ᱢᱚᱡᱽ ᱟᱨ ᱩᱱᱤ ᱜᱟᱹᱭ ᱦᱚᱸ ᱛᱚᱣᱟᱭ ᱮᱢᱚᱜ ᱠᱟᱱ ᱛᱟᱦᱮᱱᱟ ᱟᱨ ᱩᱱᱤ ᱦᱚᱯᱚᱱ ᱦᱚᱸ ᱟᱹᱰᱤ ᱢᱚᱡᱽ ᱮ ᱧᱮᱞᱚᱜ ᱠᱟᱱ ᱛᱟᱦᱮᱱᱟ ᱟᱹᱰᱤ ᱢᱚᱡᱽ ᱮ ᱧᱮᱞᱚᱜ ᱠᱟᱱ ᱛᱟᱦᱮᱱᱟ ᱟᱨ ᱠᱟᱡᱟᱠ ᱤᱧ ᱜᱟᱛᱮᱭᱮᱫᱮ ᱠᱟᱱ ᱛᱟᱦᱮᱱᱟ ᱩᱱᱤ ᱦᱚᱯᱚᱱ ᱜᱟᱹᱭ ᱦᱚᱯᱚᱱ ᱟᱨ ᱩᱱᱤ ᱦᱚᱯᱚᱱ ᱦᱚᱸ ᱟᱹᱰᱤ ᱟᱹᱰᱤ ᱢᱚᱡᱽ ᱦᱟᱱᱛᱮ ᱱᱟᱛᱮᱭ ᱧᱤᱨ ᱵᱟᱲᱟᱭ ᱠᱟᱱ ᱛᱟᱦᱮᱱᱟ ᱟᱹᱰᱤ ᱢᱚᱡᱽ ᱮ ᱧᱮᱞᱚᱜ ᱠᱟᱱ ᱛᱟᱦᱮᱱᱟ ᱟᱨ ᱠᱟᱡᱟᱠ ᱤᱧ ᱜᱟᱛᱮᱜ ᱠᱟᱱ ᱛᱟᱦᱮᱱᱟ ᱟᱨ ᱟᱡ ᱦᱚᱸ ᱤᱧ ᱥᱚᱸᱜᱮ ᱠᱟᱡᱟᱠ ᱮ ᱠᱷᱮᱞᱰᱩᱜ ᱟᱭ ᱜᱟᱛᱮᱜ ᱟᱭ ᱫᱚᱱ ᱵᱟᱲᱟᱭᱟᱭ ᱠᱟᱡᱟᱠ ᱮ ᱟᱡ ᱦᱚᱸ ᱠᱟᱡᱟᱠ ᱮ ᱜᱟᱛᱮᱜ ᱠᱟᱱ ᱛᱟᱦᱮᱱᱟ ᱤᱧ ᱥᱚᱸᱜᱮ ᱩᱱᱤ ᱦᱚᱯᱚᱱ ᱫᱚ ᱩᱱᱤ ᱦᱚᱯᱚᱱ ᱫᱚ ᱜᱟᱛᱮᱜ ᱠᱟᱱ ᱛᱟᱦᱮᱱᱟᱭ ᱤᱱᱠᱟᱹ ᱤᱱᱠᱟᱹ ᱛᱮ ᱱᱤᱛᱚᱜ ᱫᱚᱭ ᱞᱟᱹᱴᱩᱭᱮᱱᱟᱭ ᱞᱟᱹᱴᱩᱭᱮᱱᱟᱭ ᱞᱟᱹᱴᱩ ᱧᱚᱜ ᱮᱱ ᱠᱷᱟᱱ ᱫᱚᱭ ᱛᱟᱭᱚᱢ ᱛᱮᱫᱚ ᱩᱱᱟᱹᱜ ᱜᱟᱛᱮᱜ ᱩᱱᱟᱹᱜ ᱦᱚᱸ ᱵᱟᱭ ᱜᱟᱛᱮᱜᱼᱟ ᱛᱟᱭᱚᱢ ᱛᱮᱫᱚ ᱞᱟᱹᱴᱩᱭᱮᱱ ᱠᱷᱟᱱ ᱫᱚᱭ ᱩᱱᱤ ᱫᱚ ᱵᱟᱭ ᱜᱟᱛᱮᱜᱼᱟ ᱡᱟᱹᱥᱛᱤ ᱫᱚ ᱩᱥᱠᱮ ᱵᱟᱫ ᱟᱨᱦᱚᱸ ᱩᱱᱤ ᱜᱟᱹᱭ ᱫᱚ ᱩᱱᱤ ᱞᱟᱹᱴᱩᱭᱮᱱ ᱠᱷᱟᱱ ᱟᱨᱦᱚᱸ ᱮᱴᱟᱜᱤᱡ ᱮ ᱦᱚᱯᱚᱱᱮᱱᱟ ᱦᱚᱯᱚᱱᱮᱱ ᱠᱷᱟᱱ ᱫᱚᱭ ᱟᱫᱚ ᱛᱟᱭᱚᱢ ᱛᱮᱫᱚ ᱢᱚᱡᱽ ᱜᱮ ᱵᱚᱞᱮ ᱦᱚᱯᱚᱱᱮᱱ ᱠᱷᱟᱱ ᱫᱚᱭ ᱢᱚᱡᱽ ᱜᱮ ᱟᱨᱦᱚᱸ ᱩᱱᱤ ᱦᱚᱯᱚᱱ ᱥᱚᱸᱜᱮ ᱢᱚᱡᱽ ᱜᱮᱧ ᱜᱟᱛᱮᱜ ᱠᱟᱱ ᱛᱟᱦᱮᱱᱟ ᱜᱟᱛᱮᱜ ᱠᱟᱱ ᱛᱟᱦᱮᱱᱟᱹᱧ ᱤᱱᱠᱟᱹ ᱤᱱᱠᱟᱹ ᱢᱤᱫ ᱫᱤᱱ ᱫᱚ ᱩᱱᱤ ᱜᱟᱹᱭ ᱫᱚ ᱜᱟᱹᱭ ᱫᱚ ᱨᱩᱣᱟᱹ ᱧᱟᱢ ᱠᱮᱫᱮᱭᱟ ᱨᱩᱣᱟᱹ ᱧᱟᱢ ᱠᱮᱫᱮ ᱠᱷᱟᱱ ᱩᱱᱤ ᱜᱟᱹᱭ ᱫᱚᱭ ᱵᱟᱲᱤᱡᱱᱟᱭ ᱜᱚᱡ ᱮᱱᱟᱭ ᱵᱚᱞᱮ ᱵᱚᱸᱜᱟ ᱛᱟᱞᱟᱭᱮᱱᱟᱭ ᱵᱚᱸᱜᱟ ᱛᱟᱞᱟᱭᱮᱱ ᱠᱷᱟᱱ ᱮ ᱩᱱᱤ ᱦᱚᱯᱚᱱ ᱫᱚ ᱫᱟᱭᱟ ᱜᱮ ᱟᱡ ᱢᱚᱛᱚᱭᱮ ᱵᱟᱹᱜᱤ ᱦᱚᱴᱚᱣᱟᱫᱮᱭᱟ ᱵᱟᱹᱜᱤ ᱦᱚᱴᱚ ᱟᱫᱮ ᱠᱷᱟᱱᱮ ᱩᱱᱤ ᱦᱚᱯᱚᱱ ᱫᱚ ᱫᱟᱭᱟᱜᱮ ᱨᱟᱜᱟᱭ ᱡᱟᱹᱱᱤᱡ ᱮ ᱢᱮᱱᱟ ᱤᱧ ᱜᱚᱜᱚ ᱫᱚᱭ ᱚᱠᱟᱭᱮᱱᱟ ᱥᱮ ᱪᱮᱫ ᱪᱚᱝ ᱚᱱᱠᱟ ᱦᱩᱫᱤᱥ ᱨᱮᱭ ᱯᱟᱲᱟᱣᱮᱱᱟ ᱛᱟᱭᱚᱢ ᱛᱮᱫᱚ ᱩᱱᱤ ᱦᱚᱯᱚᱱ ᱡᱚᱢ ᱦᱚᱸ ᱢᱚᱡᱽ ᱛᱮ ᱵᱟᱭ ᱡᱚᱢᱟ ᱵᱟᱭ ᱡᱚᱢᱮᱜ ᱠᱟᱱ ᱛᱟᱦᱮᱱᱟ ᱛᱟᱭᱚᱢ ᱛᱮ ᱟᱭᱢᱟ ᱫᱤᱱ ᱵᱟᱫ ᱟᱫᱚ ᱩᱱᱤ ᱦᱚᱯᱚᱱ ᱫᱚ ᱵᱚᱞᱮ ᱟᱡ ᱜᱚᱜᱚᱣᱟᱜ ᱩᱭᱦᱟᱹᱨ ᱪᱟᱵᱟᱭᱮᱱ ᱛᱟᱭᱟ ᱟᱫᱚ ᱛᱟᱭᱚᱢ ᱛᱮᱫᱚ ᱢᱚᱡᱽ ᱜᱮ ᱡᱚᱢᱟᱭ ᱧᱩᱭᱟᱭ ᱟᱨ ᱢᱚᱡᱽ ᱜᱮ ᱟᱞᱮ ᱥᱚᱸᱜᱮᱭ ᱜᱟᱛᱮᱜᱼᱟ ᱵᱚᱞᱮ ᱦᱮᱣᱟᱭᱱᱟᱭ ᱛᱟᱭᱚᱢ ᱫᱚ ᱟᱞᱮ ᱥᱚᱸᱜᱮ ᱵᱟᱭ ᱨᱟᱜᱟ ᱟᱫᱚ ᱱᱤᱭᱟᱹ ᱜᱮ ᱵᱚᱞᱮ ᱤᱧᱫᱚ ᱯᱮᱱᱴᱤᱝ ᱤᱧ ᱵᱮᱱᱟᱣ ᱞᱮᱫᱟ ᱚᱱᱟ ᱧᱮᱞ ᱛᱮ ᱱᱤᱭᱟᱹ ᱜᱤᱧ ᱩᱭᱦᱟᱹᱨ ᱠᱮᱫᱟ ᱵᱚᱞᱮ ᱛᱤᱱᱟᱹᱜ ᱢᱚᱡᱽ ᱵᱚᱞᱮ ᱩᱱᱤ ᱜᱟᱹᱭᱮ ᱛᱟᱦᱮᱱ ᱠᱷᱟᱱ ᱟᱡ ᱜᱚᱜᱚ ᱥᱚᱸᱜᱮ ᱢᱚᱡᱽ ᱜᱮᱭ ᱛᱟᱦᱮᱸ ᱠᱚᱜᱼᱟ ᱩᱱᱤ ᱜᱤᱫᱽᱨᱟᱹ ᱦᱚᱸ ᱢᱚᱡᱽ ᱜᱮ ᱵᱟᱭ ᱴᱩᱣᱟᱹᱨ ᱠᱚᱜᱼᱟ